ᱦᱮᱞᱳ ᱦᱮᱞᱳ ᱦᱮᱸ ᱚᱠᱚᱭᱵᱤᱱ ᱞᱟ ᱭ ᱮᱫᱟ ᱟᱪᱪᱷᱟ ᱪᱮᱫ ᱵᱤᱱ ᱞᱟ ᱭᱮᱫ ᱠᱟᱱ ᱛᱟᱦᱮᱸᱫ ᱦᱮᱸ ᱦᱮᱸ ᱞᱟ ᱭᱵᱤᱱ ᱪᱮᱫᱵᱤᱱ ᱞᱟ ᱭᱮᱫ ᱠᱟᱱ ᱛᱟᱦᱮᱸᱱᱚᱜ ᱟᱫᱚ ᱦᱩᱸ ᱟᱪᱪᱷᱟ ᱢᱟᱱᱮ ᱫᱟᱥᱟᱸᱭ ᱤᱫᱤᱠᱟᱛᱮ ᱵᱚᱞᱛᱮ ᱜᱮᱞᱮ ᱫᱚ ᱫᱟᱥᱟᱸᱭ ᱨᱮᱭᱟᱜ ᱚᱠᱟᱴᱟᱜ ᱡᱤᱱᱤᱥ ᱵᱟᱰᱟᱭ ᱥᱟᱱᱟᱭᱮᱫ ᱵᱤᱱᱟ ᱟᱪᱪᱷᱟ ᱫᱟᱥᱟᱸᱭ ᱫᱚ ᱟᱵᱳ ᱥᱟᱱᱛᱟᱲ ᱥᱟᱶᱛᱟ ᱨᱮ ᱡᱟᱦᱟᱸ ᱵᱚᱱ ᱵᱟᱲᱟᱭᱠᱟᱱᱟ ᱚᱱᱟᱫᱚ ᱦᱩᱭᱩᱜ ᱠᱟᱱᱟ ᱵᱟᱨ ᱨᱚᱠᱚᱢᱟ ᱴᱷᱤᱠᱜᱮᱭᱟ ᱢᱤᱫᱴᱟᱝ ᱫᱚ ᱦᱩᱭᱩᱜ ᱠᱟᱱᱟ ᱵᱷᱩᱣᱟ ᱝ ᱫᱟᱥᱟᱸᱭ ᱟᱨ ᱢᱤᱫᱴᱟᱝ ᱫᱚ ᱦᱩᱭᱩᱜ ᱠᱟᱱᱟ ᱞᱚᱵᱚᱭ ᱫᱟᱥᱟᱸᱭ ᱟᱫᱚ ᱟᱵᱤᱱ ᱚᱠᱟᱴᱟᱜ ᱤᱫᱤᱠᱟᱛᱮ ᱵᱟᱰᱟᱭ ᱥᱟᱱᱟᱭᱮᱫ ᱵᱤᱱᱟ ᱢᱟᱱᱮ ᱞᱚᱵᱚᱭ ᱫᱟᱥᱟᱸᱭ ᱤᱫᱤᱠᱟᱛᱮ ᱵᱟᱰᱟᱭ ᱥᱟᱱᱟᱭᱮᱫ ᱵᱤᱱᱟ ᱥᱮ ᱵᱷᱩᱣᱟ ᱝ ᱫᱟᱥᱟᱸᱭ ᱤᱫᱤᱠᱟᱛᱮ ᱵᱟᱰᱟᱭ ᱥᱟᱱᱟᱭᱮᱫ ᱵᱤᱱᱟ

ᱞᱚᱵᱚᱭ ᱫᱟᱥᱟᱸᱭ ᱫᱚ ᱦᱩᱭᱩᱜ ᱠᱟᱱᱟ ᱡᱮ ᱚᱱᱟᱨᱮᱫᱚ ᱠᱚᱲᱟ ᱠᱚᱜᱮᱠᱚ ᱫᱟᱥᱟᱸᱭ ᱫᱚ ᱮᱠᱪᱩᱣᱟᱞᱤ ᱠᱚᱲᱟ ᱜᱤᱫᱽᱨᱟᱹ ᱜᱮᱛᱚᱠᱚ ᱮᱱᱮᱡᱼᱟ ᱴᱷᱤᱠᱜᱮᱭᱟ ᱛᱚ ᱚᱱᱟᱨᱮᱫᱚ ᱠᱚᱲᱟᱜᱤᱫᱽᱨᱟ ᱟᱠᱚᱣᱟᱜ ᱥᱟᱡᱽ ᱞᱮᱠᱟ ᱜᱮᱠᱚ ᱪᱟᱞᱟᱜ ᱼᱟ ᱫᱷᱩᱛᱤ ᱰᱮᱝᱜᱟ ᱠᱟᱛᱮ ᱮ ᱢᱟᱱᱮ ᱫᱟ ᱲᱦᱤ ᱠᱟᱛᱮ ᱴᱷᱤᱠᱜᱮᱭᱟ ᱦᱩᱸ ᱟᱻ ᱢᱟᱨᱟᱜ ᱨᱮᱱᱟᱜ ᱤᱞ ᱠᱚ ᱢᱩᱲᱚᱜ ᱢᱟᱨᱟᱜ ᱨᱮᱱᱟᱜ ᱤᱞ ᱫᱟ ᱲᱦᱤ ᱨᱮ ᱨᱮᱵᱮᱫ ᱠᱟᱛᱮ ᱟᱨ ᱢᱟᱱᱮ ᱢᱟᱨᱟᱜ ᱤᱞ ᱟᱛᱮᱜᱮ ᱩᱱᱠᱩ ᱫᱚ ᱥᱮᱨᱮᱧ ᱠᱟᱛᱮ ᱠᱚ ᱮᱱᱮᱡᱼᱟ ᱴᱷᱤᱠᱜᱮᱭᱟ ᱦᱮᱸ ᱦᱮᱸ ᱦᱮᱸ ᱥᱮ ᱚᱱᱟᱨᱮᱫᱚ ᱛᱩᱢᱫᱟᱜ ᱴᱟᱢᱟᱠ ᱠᱚ ᱛᱟᱦᱮᱱ ᱛᱟᱠᱚᱣᱟ ᱟᱨ ᱵᱷᱩᱣᱟ ᱝ ᱫᱟᱥᱟᱸᱭ ᱫᱚ ᱦᱩᱭᱩᱜ ᱠᱟᱱᱟ ᱚᱱᱟᱨᱮᱫᱚ ᱵᱷᱩᱣᱟ ᱝ ᱠᱚ ᱥᱟᱡᱟᱣᱟ ᱡᱟᱦᱟᱸ ᱫᱚ ᱦᱩᱭᱩᱜ ᱠᱟᱱᱟ ᱟᱵᱚᱣᱟᱜ ᱡᱟᱦᱟᱸ ᱦᱚᱛᱚᱫ ᱛᱟᱦᱮᱱ ᱫᱚ ᱚᱱᱟ ᱦᱚᱛᱚᱫ ᱨᱮᱭᱟᱜ ᱠᱷᱚᱝᱠᱚᱨ ᱛᱮᱫ ᱢᱟᱱᱮ ᱦᱚᱛᱚᱫ ᱡᱟᱦᱟᱸ ᱵᱷᱤᱛᱤᱨ ᱨᱮᱭᱟᱜ ᱯᱚᱨᱥᱚᱱ ᱠᱚᱫᱚ ᱵᱟᱝ ᱛᱟᱦᱮᱱᱟ ᱟᱨᱠᱤ ᱦᱮᱸ ᱦᱮᱸ ᱦᱮᱸ ᱚᱱᱟᱛᱮ ᱚᱱᱟᱨᱮᱜᱮ ᱟᱠᱚᱣᱟᱜ ᱢᱟᱱᱮ ᱵᱚᱦᱚᱜ ᱨᱮᱱᱟᱜ ᱤᱭᱟ ᱛᱟᱦᱮᱱ ᱛᱟᱠᱚᱣᱟ ᱢᱮᱫ ᱠᱚ ᱢᱚᱪᱟ ᱠᱚ ᱢᱩ ᱠᱚ ᱵᱮᱱᱟᱣ ᱠᱟᱜᱼᱟ ᱴᱷᱤᱠᱜᱮᱭᱟ ᱚᱱᱟᱨᱮᱜᱮ ᱩᱵᱽ ᱠᱚᱠᱚ ᱞᱟᱜᱟᱣ ᱠᱟᱜᱼᱟ ᱴᱷᱤᱠᱜᱮᱭᱟ ᱛᱟᱦᱚᱞᱮ ᱠᱷᱟᱱ ᱫᱚ ᱚᱱᱟᱜᱮ ᱚᱸ ᱢᱟᱱᱮ ᱠᱚᱲᱟᱜᱤᱫᱽᱨᱟ ᱜᱮ ᱠᱩᱲᱤ ᱦᱚᱯᱚᱱᱟᱜ ᱢᱟᱱᱮ ᱠᱚᱲᱟ ᱦᱚᱯᱚᱱ ᱜᱮ ᱠᱩᱲᱤ ᱦᱚᱯᱚᱱᱟᱜ ᱥᱟᱡ ᱛᱮᱠᱚ ᱪᱟᱞᱟᱜᱼᱟ ᱛᱚᱠᱷᱟᱱ ᱫᱚ ᱴᱷᱤᱠᱜᱮᱭᱟ ᱟᱸ ᱚᱱᱟᱠᱚ ᱦᱚᱨᱚᱜ ᱠᱟᱛᱮ ᱢᱟᱱᱮ ᱟᱸᱜ ᱥᱟᱨ ᱟᱸᱜ ᱥᱟᱨ ᱟ ᱯᱟ ᱲᱤ ᱠᱚ ᱱᱤᱭᱟᱹ ᱴᱷᱤᱠᱜᱮᱭᱟ ᱠᱩᱲᱤ ᱜᱤᱫᱽᱨᱟ ᱥᱟᱡᱽ ᱚᱸᱰᱮ ᱢᱟᱱᱮ ᱠᱚᱲᱟᱦᱚᱯᱚᱱ ᱫᱚ ᱮᱠᱫᱚᱢ ᱠᱩᱲᱤ ᱜᱤᱫᱽᱨᱟ ᱞᱮᱠᱟᱠᱚ ᱥᱟᱡᱟᱣ ᱠᱚᱜᱼᱟ ᱴᱷᱤᱠᱜᱮᱭᱟ ᱟᱨ ᱠᱚ ᱪᱟᱞᱟᱜᱼᱟ ᱪᱮᱰᱟᱜ ᱥᱮ ᱟᱵᱚ ᱥᱟᱱᱟᱢ ᱦᱚᱲ ᱜᱮᱵᱚᱱ ᱵᱟᱲᱟᱭ ᱡᱮ ᱦᱩᱫᱩᱲᱫᱩᱨᱜᱟ ᱠᱚ ᱟᱹᱛᱠᱤᱨ ᱞᱮᱫᱮᱭᱟ ᱥᱮ ᱟᱫᱚ ᱩᱱᱤ ᱯᱟᱸᱡᱟ ᱨᱩᱣᱟ ᱲ ᱞᱟ ᱜᱤᱫ ᱥᱮ ᱟ ᱜᱩ ᱨᱩᱣᱟ ᱲ ᱞᱟ ᱜᱤᱫ ᱛᱚ ᱟᱨ ᱠᱚᱲᱟᱦᱚᱯᱚᱱ ᱫᱚ ᱟᱠᱚᱣᱟᱜ ᱢᱟᱱᱮ ᱠᱚᱲᱟᱦᱚᱯᱚᱱ ᱫᱚ ᱠᱚᱲᱟᱦᱚᱯᱚᱱ ᱢᱮᱱᱛᱮᱫᱚᱠᱚ ᱪᱟᱞᱟᱜᱼᱟ ᱛᱟᱦᱮᱞᱮ ᱵᱟᱠᱚ ᱥᱮᱱ ᱫᱟᱲᱮᱭᱟᱜ ᱠᱟᱱ ᱛᱟᱷᱮᱸᱫᱼᱟ ᱛᱚᱠᱷᱚᱱ ᱫᱚ ᱴᱷᱤᱠᱜᱮᱭᱟ ᱟᱫᱚ ᱚᱱᱟᱛᱮ ᱠᱚᱲᱟᱦᱚᱯᱚᱱ ᱠᱚᱜᱮ ᱠᱩᱲᱤ ᱦᱚᱯᱚᱱ ᱥᱟᱡᱟᱣ ᱠᱟᱛᱮᱠᱚ ᱪᱟᱞᱟᱜ ᱠᱟᱱᱛᱟᱦᱮᱱᱟ ᱡᱟᱛᱮ ᱦᱩᱫᱩᱲᱫᱩᱨᱜᱟ ᱯᱟᱸᱡᱟ ᱧᱟᱢ ᱠᱟᱛᱮᱫ ᱠᱚ ᱨᱩᱣᱟ ᱲ ᱟ ᱜᱩ ᱫᱟᱲᱮᱭᱟᱭ ᱢᱟ ᱚᱱᱟ ᱞᱟ ᱜᱤᱫ ᱛᱮ ᱦᱮᱸ ᱟᱫᱚ ᱫᱟᱥᱟᱸᱭ ᱨᱮᱭᱟᱜ ᱢᱩᱞ ᱩᱫᱮᱥᱥᱚ ᱫᱚ ᱚᱱᱟᱜᱮ ᱛᱟᱦᱮᱸ ᱠᱟᱱᱟ ᱡᱮ ᱟᱵᱚᱨᱮᱱ ᱡᱟᱦᱟᱸᱭ ᱦᱩᱫᱩᱲᱫᱩᱨᱜᱟ ᱠᱚ ᱟ ᱛᱠᱤᱨ ᱞᱮᱫᱮᱭᱟ ᱩᱱᱤ ᱡᱮᱛᱮ ᱨᱩᱣᱟ ᱲ ᱟ ᱜᱩ ᱞᱟ ᱜᱤᱫ ᱦᱩᱸ ᱩ ᱢᱟᱱᱮ ᱟᱠᱚ ᱡᱚᱠᱷᱚᱱ ᱠᱚ ᱨᱤᱠᱟ ᱞᱮᱫᱟ ᱡᱮ ᱩᱱᱤ ᱨᱩᱣᱟ ᱲ ᱟ ᱜᱩᱭᱮ ᱦᱩᱭᱩᱜ ᱼᱟ ᱠᱤᱱᱛᱩ ᱠᱚᱲᱟᱦᱚᱯᱚᱱ ᱛᱚ ᱟᱨ ᱵᱟᱝᱠᱚ ᱥᱮᱱ ᱫᱟᱲᱮᱭᱟᱜ ᱠᱟᱱᱟ ᱛᱚ ᱡᱟᱛᱮ ᱡᱮᱦᱮᱛᱩ ᱠᱚᱲᱟᱜᱤᱫᱽᱨᱟᱹ ᱠᱚᱲᱟᱦᱚᱯᱚᱱ ᱵᱟᱠᱚ ᱥᱮᱱ ᱫᱟᱲᱮᱭᱟᱜ ᱠᱟᱱ ᱛᱟᱦᱮᱱᱟ ᱚᱱᱟ ᱞᱟ ᱜᱤᱫ ᱛᱮ ᱠᱚᱲᱟᱦᱚᱯᱚᱱ ᱜᱮ ᱠᱩᱲᱤ ᱦᱚᱯᱚᱱᱟᱜ ᱥᱟᱡ ᱛᱮᱠᱚ ᱪᱟᱞᱟᱜ ᱠᱟᱱ ᱛᱟᱦᱮᱱᱟ ᱩᱱᱤ ᱦᱩᱫᱩᱲᱫᱩᱨᱜᱟ ᱨᱩᱣᱟ ᱲ ᱟ ᱜᱩ ᱞᱟ ᱜᱤᱫ ᱥᱮ ᱯᱟᱸᱡᱟ ᱨᱩᱣᱟ ᱲ ᱞᱟ ᱜᱤᱫ ᱥᱮ ᱯᱟᱸᱡᱟ ᱠᱟᱛᱮ ᱟ ᱜᱩ ᱞᱟ ᱜᱤᱫ ᱦᱩᱫᱩᱲᱫᱩᱨᱜᱟ ᱫᱚᱻ ᱦᱮᱸ ᱩᱱᱤᱫᱚ ᱢᱤᱫᱴᱟ ᱝ ᱟᱵᱚᱣᱟᱜ ᱥᱟᱶᱛᱟ ᱥᱟᱶᱛᱟᱨᱮᱱ ᱴᱷᱤᱠᱜᱮᱭᱟ ᱩᱱᱤᱫᱚ ᱢᱤᱫᱴᱟ ᱝ ᱟ ᱰᱤ ᱫᱟ ᱲᱮᱭᱟᱱ ᱥᱮ ᱟᱹᱰᱤ ᱵᱤᱨᱟᱱ ᱢᱤᱫᱴᱟᱝ ᱦᱚᱲᱮ ᱛᱟᱦᱮᱸ ᱠᱟᱱ ᱛᱟᱵᱚᱱᱟ ᱡᱟᱦᱟᱸ ᱫᱚ ᱟᱵᱚ ᱱᱮᱛᱟᱨ ᱦᱚᱸᱵᱚᱱ ᱵᱟᱲᱟᱭᱜᱮᱭᱟ ᱥᱮ ᱩᱱᱤᱭᱟᱜ ᱧᱩᱛᱩᱢ ᱫᱚ ᱱᱮᱛᱟᱨ ᱦᱚᱸᱵᱚᱱ ᱟᱸᱡᱚᱢ ᱜᱮᱭᱟ ᱫᱟᱥᱟᱸᱭ ᱫᱚ ᱱᱚᱜ ᱚᱭ ᱛᱚ ᱟᱵᱳ ᱡᱚᱠᱷᱚᱱ ᱵᱚᱱ ᱫᱤᱠᱩ ᱠᱚ ᱡᱟᱦᱟᱸ ᱫᱮᱵᱤ ᱯᱩᱡᱟ ᱦᱩᱭᱩᱜ ᱠᱟᱱ ᱛᱟᱠᱚᱣᱟ ᱚᱱᱟ ᱥᱚᱢᱚᱭ ᱜᱮ ᱟᱵᱚᱣᱟᱜ ᱫᱟᱥᱟᱸᱭ ᱫᱚ ᱦᱩᱭᱩᱜ ᱼᱟ ᱦᱮᱸ ᱟᱵᱳᱫᱚ ᱵᱚᱪᱷᱚᱨ ᱨᱮ ᱢᱤᱫ ᱫᱷᱟᱣ ᱜᱮᱵᱚᱱ ᱫᱟᱥᱟᱸᱭᱚᱜ ᱼᱟ ᱫᱟᱥᱟᱸᱭ ᱫᱚ ᱚᱵᱚᱥᱥᱚ ᱴᱷᱤᱠᱜᱮᱭᱟ ᱡᱚᱠᱷᱚᱱ ᱦᱚᱸ ᱩᱱᱠᱩ ᱫᱤᱠᱩ ᱠᱚ ᱠᱚ ᱡᱚᱠᱷᱚᱱ ᱠᱳ ᱫᱤᱵᱤᱯᱩᱡᱟ ᱜ ᱠᱟᱱᱟ ᱩᱱ ᱚᱠᱛᱚ ᱜᱮ ᱟᱵᱚ ᱦᱚᱸ ᱫᱟᱥᱟᱸᱭ ᱫᱚ ᱦᱩᱭᱩᱜ ᱼᱟ ᱫᱟᱥᱟᱸᱭ ᱫᱚ ᱜᱚᱴᱟ ᱟ ᱛᱩ ᱢᱟᱱᱮ ᱫᱤᱥᱚᱢ ᱫᱟᱸᱲᱟ ᱫᱟᱸᱲᱟ ᱛᱮᱠᱚ ᱫᱟᱥᱟᱸᱭ ᱚᱜ ᱼᱟ ᱫᱟᱥᱟᱸᱭ ᱫᱚ ᱢᱤᱫᱴᱷᱮᱱ ᱮᱱᱮᱡ ᱠᱟᱛᱮ ᱫᱚ ᱵᱟᱝᱟ ᱟᱨᱠᱤ ᱫᱤᱥᱚᱢ ᱠᱚ ᱫᱟᱬᱟᱱᱟ ᱫᱟᱥᱟᱸᱭ ᱨᱮᱫᱚ ᱫᱤᱥᱚᱢ ᱠᱚ ᱫᱟᱬᱟᱱᱟ ᱠᱚ ᱡᱚᱛᱚ ᱦᱟᱱᱟ ᱟ ᱛᱩ ᱱᱚᱣᱟ ᱟ ᱛᱩ ᱠᱚ ᱪᱟᱞᱟᱜ ᱼᱟ ᱦᱩᱸ ᱟᱨ ᱡᱟᱦᱟᱸ ᱛᱮᱱᱟᱜ ᱦᱮᱸ ᱥᱮᱨᱮᱧ ᱫᱚ ᱡᱩᱫᱟᱹ ᱡᱩᱫᱟᱹ ᱜᱮ ᱛᱟᱦᱮᱸᱱᱟ ᱟᱨ ᱵᱷᱩᱣᱟ ᱝ ᱫᱟᱥᱟᱸᱭ ᱨᱮ ᱫᱮ ᱮ ᱮᱸ ᱵᱷᱩᱣᱟ ᱝ ᱫᱟᱥᱟᱸᱭ ᱨᱮᱭᱟᱜ ᱦᱚᱸ ᱥᱮᱨᱮᱧ ᱡᱩᱫᱟᱹ ᱜᱮᱭᱟ ᱴᱷᱤᱠᱜᱮᱭᱟ ᱟᱨ ᱱᱚᱛᱮ ᱞᱚᱵᱚᱭ ᱫᱟᱥᱟᱸᱭ ᱨᱮᱭᱟᱜ ᱦᱚᱸ ᱥᱮᱨᱮᱧ ᱡᱩᱫᱟᱹ ᱜᱮᱭᱟ ᱢᱟᱱᱮ ᱵᱟᱱᱟᱨ ᱫᱚ ᱵᱟᱝ ᱢᱤᱫᱼᱟ ᱡᱮᱢᱚᱱ ᱥᱟᱡᱽ ᱮ ᱢᱟᱱᱮ ᱵᱷᱩᱣᱟ ᱝ ᱫᱟᱥᱟᱸᱭ ᱟᱨ ᱞᱚᱵᱚᱭ ᱫᱟᱥᱟᱸᱭ ᱨᱮᱭᱟᱜ ᱥᱟᱡᱽ ᱦᱚᱸ ᱡᱩᱫᱟᱹ ᱜᱮᱭᱟ ᱟᱨ ᱮᱱᱮᱡ ᱦᱚᱸ ᱡᱩᱫᱟᱹ ᱜᱮᱭᱟ ᱴᱷᱤᱠᱜᱮᱭᱟ ᱚᱱᱠᱟᱜᱮ ᱠᱤᱱᱛᱩ ᱩᱱᱠᱩᱣᱟᱜ ᱥᱮᱨᱮᱧ ᱦᱚᱸ ᱡᱩᱫᱟᱹ ᱜᱮᱭᱟ

ᱦᱮᱸ ᱛᱚ ᱩᱸ ᱚᱻ ᱟᱪᱪᱷᱟ ᱦᱮᱸ ᱟᱫᱚ ᱱᱚᱜ ᱚᱭ ᱱᱤᱛᱳᱜ ᱵᱮᱱ ᱵᱟᱲᱟᱭ ᱠᱮᱫᱟ ᱛᱟᱦᱚᱞᱮ ᱦᱚᱸ ᱦᱮᱸ ᱢᱟ ᱦᱮᱸ ᱢᱟ ᱛᱟᱦᱚᱞᱮ ᱟᱪᱷᱟ ᱴᱷᱤᱠ ᱜᱮᱭᱟ ᱦᱮᱸ ᱟᱪᱷᱟ ᱴᱷᱤᱠ ᱜᱮᱭᱟ ᱦᱮᱸ ᱦᱩᱸ ᱴᱷᱤᱠᱜᱮᱭᱟ ᱟᱵᱤᱱ ᱦᱚᱸ ᱟ ᱰᱤ ᱟᱭᱢᱟ ᱟᱭᱢᱟ ᱥᱟᱨᱦᱟᱣ